ᱦᱮᱸ ᱦᱮᱞᱳ ᱦᱮᱸ ᱢᱮᱱᱫᱟᱹᱧ ᱜᱚᱝᱠᱮ ᱟᱵᱮᱱ ᱠᱟᱹᱨᱤ ᱜᱚᱝᱠᱮ ᱵᱮᱱ ᱞᱟᱹᱭᱮᱫᱟ ᱛᱚ ᱚ ᱚᱱᱟᱜᱮ ᱜᱚᱝᱜᱮ ᱟᱹᱞᱤᱧ ᱟᱹᱰᱤ ᱢᱟᱨᱟᱝᱞᱤᱧ ᱠᱟᱹᱢᱤᱭ ᱠᱟᱜ ᱪᱚ ᱪᱮᱫᱞᱮᱠᱟ ᱢᱟᱱᱮ ᱜᱟᱹᱰᱤᱞᱤᱧ ᱪᱟᱞᱟᱣᱮᱫ ᱛᱟᱦᱮᱸᱱᱟ ᱟᱫᱚ ᱢᱤᱫ ᱦᱚᱲᱞᱤᱧ ᱴᱷᱚᱠᱚᱨ ᱡᱚᱥ ᱠᱟᱫᱮᱭᱟ ᱟᱫᱚ ᱟᱫᱚ ᱚᱱᱟᱛᱮᱜᱮ ᱟᱹᱰᱤ ᱟᱸᱴ ᱡᱷᱟᱢᱮᱞᱟ ᱦᱩᱭᱩᱜ ᱠᱟᱱᱟ ᱟᱫᱚ ᱠᱩᱞᱦᱤ ᱫᱩᱲᱩᱵ ᱠᱚ ᱦᱚᱦᱚ ᱚᱪᱩ ᱠᱟᱫᱟ ᱟᱫᱚ ᱟᱹᱞᱤᱧ ᱪᱤᱫ ᱦᱮᱸ ᱡᱟᱛᱟᱭ ᱡᱷᱟᱢᱮᱞᱟ ᱦᱩᱭᱩᱜ ᱠᱟᱱᱟ ᱟᱫᱚ ᱚᱱᱟᱜᱮ ᱟᱹᱞᱤᱧ ᱪᱮᱫᱞᱤᱧ ᱢᱮᱱᱟ ᱫᱳᱥ ᱢᱟᱞᱤᱧ ᱫᱳᱥ ᱠᱟᱜ ᱜᱮ ᱮᱱᱛᱮᱫ ᱫᱳᱥᱢᱟ ᱟᱹᱞᱤᱧᱟᱜ ᱠᱟᱱᱜᱮ ᱟᱫᱚ ᱟᱹᱞᱤᱧ ᱪᱮᱫᱞᱤᱧ ᱪᱮᱠᱟᱭᱟ ᱚᱱᱟ ᱵᱟᱞᱤᱧ ᱵᱩᱡ ᱫᱟᱲᱮᱭᱟᱜ ᱠᱟᱱᱟ ᱟᱫᱚ ᱴᱚᱞᱟᱨᱮᱱ ᱦᱚᱲᱛᱮ ᱪᱮᱫᱞᱮᱠᱟ ᱠᱚ ᱠᱟᱛᱷᱟᱭᱫᱟ ᱚᱱᱟᱜᱮ ᱦᱩᱸ ᱦᱮᱸ ᱦᱮᱸ ᱟᱹᱞᱤᱧ ᱚᱱᱟᱜᱮᱞᱤᱧ ᱠᱷᱚᱡᱚᱜ ᱠᱟᱱᱟ ᱚ ᱦᱮᱸ ᱚᱱᱟ ᱟᱨᱠᱤ ᱫᱳᱥᱢᱟᱞᱤᱧ ᱫᱳᱥ ᱠᱟᱜ ᱜᱮ ᱠᱷᱚᱛᱤᱯᱩᱨᱚᱱ ᱦᱚᱸ ᱡᱩᱫᱤ ᱪᱟᱹᱭ ᱠᱷᱟᱡ ᱞᱤᱧ ᱮᱢᱟ ᱠᱳᱱᱳ ᱪᱤᱱᱛᱟ ᱵᱟᱱᱩᱜ ᱟᱠᱟᱫᱟ ᱦᱩᱸ ᱦᱩᱸ ᱦᱮᱸ ᱩᱱᱤᱦᱚᱸ ᱦᱮᱸ ᱦᱮᱸ ᱡᱟᱱᱵᱩᱡ ᱠᱚᱨᱮ ᱫᱚ ᱵᱟᱝ ᱦᱩᱭ ᱟᱠᱟᱱᱟ ᱦᱮᱸ ᱵᱮᱥᱤ ᱵᱟᱲᱛᱤᱜ ᱠᱷᱟᱱ ᱚᱱᱟᱜᱮ ᱧᱮᱞ ᱫᱟᱨᱟᱢ ᱵᱮᱱ ᱟᱵᱮᱱ ᱜᱮ ᱦᱚᱸ ᱦᱮᱸ ᱴᱷᱤᱠᱜᱮᱭᱟ ᱵᱮᱥ ᱴᱷᱤᱠᱜᱮᱭᱟ ᱛᱚᱵᱮᱞᱤᱧ ᱪᱟᱞᱟᱜ ᱠᱟᱱᱟ ᱦᱩᱸ ᱦᱩᱸ ᱴᱷᱤᱠ ᱜᱮᱭᱟ ᱦᱮᱸ ᱦᱮᱸ ᱴᱷᱤᱠᱜᱮᱭᱟ ᱢᱟ